ᱯᱨᱚᱛᱮᱠ ᱟᱹᱛᱳ ᱴᱚᱞᱟ ᱨᱮᱜᱮ ᱠᱤᱪᱷᱩ ᱚᱛᱳ ᱥᱟᱫᱷᱟᱨᱚᱱ ᱦᱚᱲ ᱠᱚ ᱛᱟᱦᱮᱱᱟ ᱟᱨᱠᱤ ᱨᱮᱸᱜᱮᱡ ᱦᱚᱲ ᱠᱚ ᱛᱟᱦᱮᱱᱟ ᱛᱚ ᱱᱚᱶᱟ ᱫᱚ ᱟᱵᱚ ᱜᱚᱴᱟ ᱵᱷᱟᱨᱚᱛ ᱫᱤᱥᱚᱢ ᱨᱮᱱᱟᱜ ᱱᱤᱭᱚᱢ ᱜᱮ ᱱᱚᱶᱟ ᱠᱟᱱᱟ ᱛᱟᱦᱮᱱᱟᱠᱚ ᱛᱚ ᱩᱱᱠᱩ ᱦᱚᱲ ᱟᱹᱰᱤ ᱠᱚᱥᱴᱚ ᱱᱟᱹᱯᱤᱛ ᱠᱟᱛᱮ ᱜᱮ ᱟᱠᱚᱣᱟᱜ ᱥᱚᱝᱥᱟᱨ ᱠᱚ ᱪᱟᱞᱟᱣᱟ ᱮᱢᱚᱱ ᱮᱢᱚᱱ ᱥᱚᱢᱚᱭ ᱠᱳᱱᱳ ᱠᱳᱱᱳ ᱥᱚᱢᱚᱭ ᱦᱤᱡᱩᱜ ᱛᱟᱠᱚᱣᱟ ᱩᱱᱠᱩᱣᱟᱜ ᱢᱟᱱᱮ ᱡᱤᱭᱚᱱ ᱨᱮ ᱛᱚᱠᱷᱚᱱ ᱫᱚ ᱩᱱᱠᱩ ᱦᱚᱲ ᱡᱩᱫᱤ ᱡᱟᱦᱟᱸ ᱟᱹᱛᱳ ᱨᱮᱠᱚ ᱵᱟᱥᱚᱜ ᱠᱟᱱᱟ ᱚᱱᱟ ᱟᱹᱛᱳ ᱨᱮᱱ ᱦᱚᱲ ᱜᱚᱲᱚ ᱥᱚᱯᱚᱦᱚᱫ ᱵᱟᱝᱠᱚ ᱜᱚᱲᱚ ᱥᱚᱯᱚᱦᱚᱫ ᱞᱮᱠᱚ ᱠᱷᱟᱱ ᱩᱱᱠᱩ ᱫᱚ ᱚᱱᱟ ᱠᱚ ᱠᱟᱹᱢᱤ ᱠᱷᱚᱱ ᱵᱟᱝᱠᱚ ᱳᱰᱩᱝ ᱦᱮᱡ ᱫᱟᱲᱮᱭᱟᱜᱼᱟ ᱛᱚ ᱚᱱᱠᱟ ᱞᱮᱠᱟ ᱜᱮ ᱧᱮᱞ ᱟᱠᱟᱱᱟ ᱟᱵᱚᱣᱟᱜ ᱥᱟᱱᱛᱟᱞ ᱥᱚᱢᱟᱡᱽ ᱨᱮ ᱱᱚᱝᱠᱟ ᱜᱮ ᱢᱤᱫᱴᱮᱱ ᱱᱤᱭᱚᱢ ᱦᱮᱱᱟᱜᱼᱟ ᱡᱟᱦᱟᱸᱭᱟᱜ ᱜᱮ ᱚᱥᱩᱵᱤᱫᱷᱟ ᱦᱳᱭ ᱞᱮᱱᱠᱷᱟᱱ ᱟᱵᱚ ᱠᱤᱱᱛᱩ ᱯᱟᱥᱟᱯᱟᱥᱤ ᱛᱟᱦᱮᱱ ᱠᱷᱟᱹᱛᱤᱨ ᱛᱮ ᱩᱱᱠᱩ ᱛᱤᱱᱟᱹᱜ ᱵᱚ ᱫᱟᱲᱮᱭᱟᱜ ᱟᱵᱚ ᱵᱚᱱ ᱜᱚᱲᱚ ᱥᱚᱯᱚᱦᱚᱫ ᱠᱚᱣᱟ ᱚᱱᱠᱟ ᱜᱮ ᱢᱟᱱᱮ ᱠᱚᱭᱮᱠᱴᱟ ᱡᱤᱱᱤᱥᱤᱧ ᱞᱟᱹᱭᱮᱫ ᱛᱟᱵᱚᱱᱟ ᱚᱱᱟ ᱫᱚ ᱡᱮᱢᱚᱱ ᱦᱳᱭᱳᱜ ᱠᱟᱱᱟ ᱨᱩᱣᱟᱹ ᱦᱟᱹᱥᱩᱭᱮᱫᱮᱭᱟ ᱚᱲᱟᱜ ᱨᱮ ᱦᱚᱲ ᱵᱟᱹᱱᱩᱜ ᱠᱚᱣᱟ ᱴᱟᱠᱟ ᱯᱚᱭᱥᱟ ᱵᱟᱹᱱᱩᱜ ᱛᱟᱭᱟ ᱪᱮᱫ ᱮ ᱪᱤᱠᱟᱹᱭᱟ ᱛᱚᱠᱷᱚᱱ ᱟᱹᱛᱳ ᱴᱚᱞᱟ ᱨᱮᱱ ᱡᱟᱦᱟᱸᱭ ᱢᱟᱹᱡᱷᱤ ᱵᱟᱵᱟ ᱛᱟᱠᱚ ᱢᱮᱱᱟᱜ ᱠᱚᱣᱟ ᱟᱵᱚᱣᱟᱜ ᱡᱮ ᱢᱟᱹᱡᱷᱤ ᱯᱟᱨᱟᱱᱤᱠ ᱥᱤᱥᱴᱮᱢ ᱚᱸᱰᱮ ᱠᱷᱚᱱ ᱜᱮ ᱩᱱᱠᱩᱣᱟᱜ ᱥᱮ ᱟᱵᱚᱣᱟᱜ ᱠᱞᱟᱵᱽ ᱟᱹᱛᱳ ᱠᱚᱨᱮ ᱛᱟᱦᱮᱱ ᱠᱷᱟᱱ ᱩᱱᱠᱩ ᱟᱹᱛᱳ ᱨᱮᱱ ᱠᱞᱟᱵᱽ ᱨᱮᱱ ᱠᱚᱲᱟ ᱠᱚ ᱦᱮᱡ ᱠᱟᱛᱮ ᱩᱱᱤ ᱛᱤᱱᱟᱹᱜ ᱠᱚ ᱫᱟᱲᱮᱭᱟᱜ ᱠᱞᱟᱵᱽ ᱠᱷᱚᱱ ᱴᱟᱠᱟ ᱯᱚᱭᱥᱟ ᱪᱟᱣᱞᱮ ᱚᱱᱟᱠᱚ ᱢᱟᱱᱮ ᱩᱴᱷᱟᱹᱣ ᱠᱟᱛᱮ ᱜᱚᱲᱚ ᱠᱚ ᱮᱢᱟᱭᱟ ᱚᱱᱟ ᱥᱟᱶᱛᱮ ᱩᱱᱤ ᱡᱟᱦᱟᱸᱭ ᱨᱩᱜᱤ ᱠᱟᱱᱟᱭ ᱩᱱᱤ ᱦᱚᱸ ᱪᱤᱠᱟᱞᱮᱠᱟᱛᱮ ᱛᱤᱠᱤᱥᱥᱟ ᱦᱳᱭ ᱦᱚᱪᱚᱜᱼᱟᱭ ᱦᱟᱸᱥᱯᱟᱛᱟᱞ ᱨᱮᱱᱟᱜ ᱠᱚ ᱵᱮᱵᱚᱥᱛᱷᱟᱭᱟ ᱰᱟᱠᱛᱟᱨ ᱠᱷᱟᱱᱟ ᱤᱫᱤ ᱨᱮᱱᱟᱜ ᱠᱚ ᱵᱮᱵᱚᱥᱛᱷᱟᱭᱟ ᱱᱚᱜᱼᱚ ᱱᱚᱝᱠᱟᱱ ᱠᱚ ᱟᱵᱚᱣᱟᱜ ᱥᱚᱢᱟᱡᱽ ᱨᱮᱱ ᱱᱩᱠᱩ ᱢᱟᱱᱮ ᱟᱹᱰᱤ ᱢᱟᱱᱮ ᱱᱟᱪᱟᱨ ᱱᱤᱫᱷᱟᱹᱱ ᱦᱚᱲ ᱡᱟᱦᱟᱸᱭ ᱠᱚ ᱢᱮᱱᱟᱜ ᱠᱚᱣᱟ ᱱᱚᱝᱠᱟ ᱠᱟᱛᱮ ᱠᱚ ᱜᱚᱲᱚᱣᱟᱠᱚᱣᱟ ᱚᱱᱟ ᱥᱟᱶᱛᱮ ᱧᱮᱞᱚᱜ ᱠᱟᱱᱟ ᱜᱩᱡᱩᱜ ᱜᱩᱨᱩᱜ ᱨᱮᱦᱚᱸ ᱱᱚᱝᱠᱟ ᱜᱮ ᱡᱮ ᱴᱟᱠᱟ ᱯᱚᱭᱥᱟ ᱦᱚᱸ ᱵᱟᱱᱩᱜ ᱛᱟᱭᱟ ᱪᱮᱫ ᱪᱮᱠᱟᱛᱮᱭ ᱪᱮᱠᱟᱭᱟ ᱱᱩᱭ ᱚᱲᱟᱜ ᱠᱷᱚᱱ ᱱᱩᱭ ᱜᱚᱡ ᱦᱚᱲᱮ ᱳᱰᱳᱝᱮᱭᱟ ᱪᱤᱠᱟᱛᱮ ᱚᱱᱠᱟᱭ ᱠᱟᱹᱢᱤᱭᱟ ᱚᱱᱟ ᱦᱚᱸ ᱟᱹᱛᱳ ᱴᱚᱞᱟ ᱨᱮᱱ ᱦᱚᱲ ᱜᱮ ᱚᱱᱠᱟ ᱠᱟᱛᱮ ᱜᱮᱠᱚ ᱡᱟᱜᱮ ᱯᱚᱭᱥᱟ ᱪᱟᱣᱞᱮ ᱠᱚ ᱩᱴᱷᱟᱹᱣ ᱠᱟᱛᱮ ᱜᱚᱲᱚ ᱠᱚ ᱮᱢᱟᱭᱟ ᱚᱱᱠᱟ ᱠᱟᱛᱮ ᱱᱚᱶᱟ ᱠᱟᱹᱢᱤ ᱠᱚ ᱯᱩᱨᱟᱹᱣᱟ ᱛᱮ ᱧᱮᱞᱚᱜ ᱠᱟᱱᱟ ᱚᱱᱠᱟ ᱜᱮ ᱡᱟᱦᱟᱱᱟᱜ ᱚᱱᱠᱟ ᱮᱴᱠᱮᱴᱚᱬᱮ ᱨᱮᱜᱮ ᱱᱚᱝᱠᱟ ᱚᱥᱩᱵᱤᱫᱷᱟ ᱨᱮᱜᱮ ᱜᱚᱴᱟ ᱟᱹᱛᱳ ᱨᱮᱱ ᱦᱚᱲ ᱢᱳᱴᱟᱢᱩᱴᱤ ᱦᱮᱡ ᱠᱟᱛᱮ ᱱᱚᱝᱠᱟ ᱠᱟᱛᱮ ᱩᱱᱠᱩ ᱫᱚᱠᱚ ᱜᱚᱲᱚᱟᱭᱟ ᱚᱱᱠᱟ ᱠᱟᱛᱮ ᱜᱮ ᱟᱹᱛᱳ ᱴᱚᱞᱟ ᱨᱮᱱ ᱩᱱᱠᱩ ᱱᱟᱪᱟᱨ ᱱᱤᱫᱷᱟᱹᱱ ᱦᱚᱲ ᱫᱚ ᱟᱹᱰᱤ ᱜᱚᱲᱚ ᱧᱟᱢ ᱠᱟᱛᱮ ᱨᱟᱹᱥᱠᱟᱹ ᱦᱚᱸᱠᱚ ᱵᱩᱡᱷᱟᱹᱣᱟ ᱥᱮ ᱚᱱᱟ ᱥᱟᱶᱛᱮ ᱟᱹᱛᱳ ᱨᱮᱱ ᱦᱚᱲ ᱦᱚᱸ ᱟᱹᱰᱤ ᱨᱟᱹᱥᱠᱟᱹ ᱟᱵᱚᱣᱟᱜ ᱱᱚᱶᱟ ᱥᱟᱱᱛᱟᱞ ᱥᱚᱢᱟᱡᱽ ᱨᱮᱫᱚ ᱱᱚᱶᱟ ᱥᱤᱥᱴᱮᱢ ᱫᱮ ᱟᱹᱰᱤ ᱱᱟᱯᱟᱭ ᱜᱮ ᱢᱮᱱᱟᱜ ᱛᱟᱵᱚᱱᱟ